ᱥᱟᱺᱜᱤᱧ ᱧᱮᱱᱮᱞᱚᱢ ᱨᱮ ᱤᱧ ᱡᱟᱦᱟᱸ ᱟᱠᱲᱟᱧ ᱠᱩᱥᱤᱭᱟᱜᱼᱟ ᱤᱱᱟᱹ ᱫᱚ ᱦᱩᱭᱩᱜ ᱠᱟᱱᱟ ᱨᱤᱭᱮᱞᱤᱴᱤ ᱥᱳ ᱟᱨ ᱵᱷᱚᱲᱚᱠ ᱟᱨ ᱜᱟᱭᱟᱱ ᱨᱤᱭᱮᱞᱤᱴᱤ ᱥᱳ ᱠᱩᱥᱤᱭᱟᱜ ᱠᱟᱨᱚᱱ ᱫᱚ ᱦᱩᱭᱩᱜ ᱠᱟᱱᱟ ᱨᱤᱭᱮᱞᱤᱴᱤ ᱥᱳ ᱫᱚ ᱟᱭᱢᱟ ᱜᱟᱱ ᱜᱮ ᱦᱩᱭᱩᱜᱼᱟ ᱡᱮᱢᱚᱱ ᱠᱚᱢᱮᱰᱤ ᱮᱱᱮᱡ ᱥᱮᱹᱨᱮᱹᱧ ᱠᱨᱟᱭᱤᱢ ᱤᱱᱟᱹ ᱠᱚ ᱤᱱᱟᱹ ᱠᱚ ᱢᱚᱫᱽᱫᱷᱮ ᱨᱮ ᱡᱚᱛᱚ ᱠᱷᱚᱱ ᱫᱚᱧ ᱠᱩᱥᱤᱭᱟᱜᱼᱟ ᱠᱚᱢᱮᱰᱤ ᱠᱟᱨᱚᱱ ᱠᱚᱢᱮᱰᱤ ᱫᱚ ᱦᱚᱲ ᱠᱚ ᱨᱟᱹᱥᱠᱟᱹ ᱚᱪᱚ ᱠᱚᱣᱟ ᱟᱨ ᱟᱢ ᱦᱚᱸ ᱚᱱᱟ ᱧᱮᱞ ᱛᱮ ᱨᱟᱹᱥᱠᱟᱹ ᱜᱮᱢ ᱵᱩᱡᱟ ᱤᱱᱟᱹ ᱯᱚᱨ ᱫᱚᱧ ᱠᱩᱥᱤᱭᱟᱜᱼᱟ ᱠᱨᱟᱭᱤᱢ ᱧᱮᱞ ᱞᱮᱠᱷᱟᱱ ᱫᱚᱢ ᱚᱱᱟ ᱫᱚ ᱪᱮᱫ ᱞᱮᱠᱟ ᱠᱟᱛᱮ ᱠᱨᱟᱭᱤᱢ ᱠᱚ ᱠᱚᱨᱟᱣ ᱮᱫᱟ ᱜᱤᱫᱽᱨᱟᱹ ᱠᱚ ᱠᱩᱢᱵᱽᱲᱩᱭᱮᱫ ᱠᱚᱣᱟ ᱦᱚᱲ ᱠᱚ ᱚᱯᱚᱨᱟᱫᱽ ᱮᱫᱟ ᱤᱱᱟᱹ ᱠᱚ ᱟᱨ ᱤᱱᱟᱹ ᱯᱚᱨ ᱫᱧ ᱠᱩᱥᱤᱭᱟᱼᱟ ᱜᱟᱭᱟᱱ ᱜᱟᱭᱟᱱ ᱢᱚᱫᱽ ᱨᱮᱫᱚ ᱦᱩᱭᱩᱜ ᱠᱟᱱᱟ ᱮᱱᱮᱡ ᱥᱮᱹᱨᱮᱹᱧ ᱤᱧ ᱫᱚ ᱥᱮᱹᱨᱮᱹᱧ ᱫᱚ ᱟᱹᱰᱤᱜᱤᱧ ᱠᱩᱥᱤᱭᱟᱜᱼᱟ ᱤᱱᱟᱹᱛᱮ ᱥᱮᱹᱨᱮᱹᱧ ᱫᱚ ᱰᱷᱮᱨ ᱜᱤᱧ ᱠᱩᱥᱤᱭᱟᱜᱼᱟ ᱟᱨ ᱵᱷᱚᱲᱚᱠ ᱦᱚᱸ ᱟᱹᱰᱤ ᱜᱤᱧ ᱠᱩᱥᱤᱭᱟᱜᱼᱟ ᱵᱷᱚᱲᱚᱠ ᱫᱚ ᱡᱚᱠᱷᱚᱡᱱ ᱤᱧ ᱠᱟᱹᱴᱤᱡ ᱤᱧ ᱛᱟᱦᱮᱸ ᱠᱟᱱᱟ ᱛᱚᱠᱷᱚᱱ ᱠᱷᱚᱱ ᱜᱮ ᱟᱹᱰᱤ ᱜᱮᱧ ᱧᱮᱞᱮᱫ ᱠᱟᱱ ᱛᱟᱦᱮᱫᱼᱟ ᱟᱨ ᱱᱮᱛᱟᱨ ᱦᱚᱸᱧ ᱧᱮᱞ ᱜᱮᱭᱟ